ᱦᱮᱸ ᱵᱟᱭᱤᱠ ᱪᱟᱞᱟᱣ ᱫᱚ ᱤᱧ ᱥᱚᱵ ᱥᱚᱢᱚᱭ ᱠᱷᱮᱭᱟᱞ ᱥᱟᱢᱟᱝ ᱥᱮᱫ ᱤᱧ ᱫᱚᱦᱚ ᱠᱟᱜᱼᱟ ᱟᱨ ᱦᱮᱞᱢᱮᱴ ᱦᱚᱨᱚᱜ ᱠᱟᱛᱮᱫ ᱜᱟᱹᱰᱤᱧ ᱪᱟᱞᱟᱣᱟ ᱞᱤᱢᱤᱴ ᱨᱮᱭᱟᱜ ᱜᱟᱹᱰᱤᱧ ᱪᱟᱞᱟᱣᱟ ᱡᱟᱛᱮ ᱮᱠᱥᱤᱰᱮᱱᱴ ᱟᱞᱚ ᱦᱩᱭᱩᱜ ᱛᱤᱧᱢᱟ ᱜᱟᱹᱰᱤᱧ ᱠᱚᱱᱴᱨᱳᱞ ᱫᱟᱲᱮᱭᱟᱜ ᱢᱟ ᱥᱚᱵ ᱥᱚᱢᱚᱭ ᱥᱟᱢᱟᱝ ᱫᱟᱨᱟᱢᱜᱤᱧ ᱠᱚᱭᱚᱜ ᱠᱟᱜᱼᱟ ᱟᱨ ᱛᱟᱭᱚᱢ ᱥᱮᱫ ᱠᱚᱭᱚᱜ ᱞᱟᱹᱜᱤᱫ ᱵᱟᱨ ᱥᱟᱭᱤᱰᱨᱮ ᱵᱟᱨᱭᱟ ᱟᱹᱨᱥᱤ ᱛᱟᱦᱮᱱ ᱛᱤᱧᱟ ᱚᱱᱟ ᱟᱹᱨᱥᱤ ᱛᱮᱜᱤᱧ ᱧᱮᱞᱟ ᱟᱨ ᱡᱚᱠᱷᱚᱱ ᱥᱟᱭᱤᱰ ᱡᱟᱦᱟᱸ ᱥᱮᱫ ᱜᱤᱧ ᱟᱹᱪᱩᱨᱚᱜᱼᱟ ᱮᱛᱚᱢ ᱥᱮ ᱠᱚᱸᱭᱮ ᱛᱚᱠᱷᱚᱱ ᱫᱚ ᱤᱱᱰᱤᱠᱮᱴᱟᱨ ᱟᱞᱚ ᱡᱟᱦᱟᱸ ᱫᱷᱟᱨᱮᱧ ᱟᱹᱪᱩᱨᱚᱜᱼᱟ ᱚᱱᱟ ᱫᱷᱟᱨᱮᱱᱟᱜ ᱤᱧ ᱮᱢᱟᱜᱼᱟ ᱤᱱᱰᱤᱠᱮᱴᱟᱨ ᱟᱨ ᱥᱟᱶᱛᱮ ᱠᱟᱜᱚᱡᱽ ᱫᱚᱦᱚ ᱫᱚ ᱵᱩᱞᱩ ᱵᱩᱠ ᱛᱟᱦᱮᱱ ᱛᱤᱧᱟᱹ ᱤᱱᱥᱩᱨᱮᱱᱥ ᱛᱟᱦᱮᱱ ᱛᱤᱧᱟᱹ ᱚᱱᱟ ᱥᱟᱶᱛᱮ ᱞᱟᱭᱥᱮᱱᱥ ᱠᱟᱜᱚᱡᱽᱦᱚᱸ ᱛᱟᱦᱮᱱ ᱛᱤᱧᱟᱹ